ᱫᱤᱞᱥᱮ ᱨᱮᱥᱴᱩᱨᱮᱱᱴ ᱨᱮᱭᱟᱜ ᱳᱭᱮᱵᱽᱥᱟᱭᱤᱴ ᱨᱮ ᱵᱚᱞᱚ ᱠᱟᱛᱮᱫ ᱩᱱᱠᱩᱣᱟᱜ ᱮᱯᱥ ᱨᱮ ᱵᱚᱞᱚ ᱠᱟᱛᱮᱫ ᱤᱧ ᱩᱱᱠᱚᱣᱟᱜ ᱟᱭᱴᱮᱢ ᱟᱭᱢᱟ ᱡᱟᱦᱟᱸ ᱡᱚᱢᱠᱚ ᱢᱮᱱᱟᱜᱼᱟ ᱚᱱᱟ ᱨᱮᱭᱟᱜ ᱨᱮᱴ ᱤᱧ ᱧᱮᱞ ᱠᱮᱫᱟ ᱟᱨ ᱡᱮᱞᱮᱠᱟ ᱪᱤᱠᱮᱱ ᱯᱚᱠᱳᱲᱟ ᱛᱟᱨ ᱯᱚᱨᱮ ᱵᱨᱮᱰ ᱯᱚᱠᱳᱲᱟ ᱞᱮᱜᱽ ᱯᱤᱥ ᱛᱟᱨᱯᱚᱨᱮ ᱪᱟᱣᱢᱤᱱ ᱮᱜᱽᱨᱳᱞ ᱛᱟᱨᱯᱚᱨᱮ ᱯᱷᱨᱟᱭ ᱨᱟᱭᱤᱥ ᱵᱨᱤᱭᱟᱱᱤ ᱮᱵᱟᱨ ᱱᱚᱝᱠᱟ ᱫᱷᱳᱥᱟ ᱱᱚᱱᱠᱟ ᱟᱭᱢᱟ ᱡᱚᱢ ᱨᱮᱭᱟᱜ ᱟᱭᱴᱮᱢᱤᱧ ᱧᱮᱞ ᱠᱮᱫᱟ ᱨᱮᱴᱦᱚᱸᱧ ᱧᱮᱞ ᱠᱮᱫᱟ ᱟᱨ ᱚᱱᱟ ᱞᱮᱠᱟᱛᱮ ᱚᱱᱟᱠᱚ ᱡᱚᱢ ᱩᱝᱠᱩ ᱴᱷᱮᱱ ᱪᱮᱫ ᱞᱮᱠᱟ ᱠᱟᱛᱮᱫ ᱤᱧᱤᱧ ᱧᱟᱢᱟ ᱰᱮᱞᱤᱵᱷᱟᱨᱤ ᱥᱮ ᱚᱱᱟ ᱨᱮᱴ ᱠᱚᱢ ᱵᱮᱥᱤ ᱦᱩᱭᱩᱜᱼᱟ ᱥᱮ ᱵᱟᱝ ᱚᱱᱟ ᱪᱮᱛᱟᱱᱨᱮ ᱩᱱᱠᱩ ᱨᱮᱥᱴᱩᱨᱮᱱᱴ ᱴᱷᱮᱱ ᱤᱧ ᱠᱩᱠᱞᱤᱧ ᱫᱚᱦᱚ ᱠᱮᱫᱟ